ᱥᱟᱹᱜᱤᱧ ᱟᱹᱛᱩ ᱠᱷᱚᱱ ᱡᱟᱸᱦᱟᱭ ᱠᱚ ᱦᱟᱸᱰᱮ ᱱᱟᱰᱮ ᱠᱷᱚᱱ ᱠᱚ ᱦᱤᱡᱩᱜᱼᱟ ᱩᱱᱠᱩᱭᱟᱜ ᱢᱟᱱᱚᱥᱤᱠ ᱪᱟᱯ ᱫᱚ ᱟᱹᱰᱤ ᱜᱮ ᱛᱟᱦᱮᱸᱱᱟ ᱠᱟᱨᱚᱱ ᱫᱚ ᱦᱩᱭᱩᱜ ᱠᱟᱱᱟ ᱩᱱᱠᱩᱦᱚᱸ ᱡᱟᱦᱟᱸ ᱥᱟᱹᱜᱤᱧ ᱠᱷᱚᱱᱟᱜ ᱠᱚ ᱦᱮᱡ ᱟᱠᱟᱱ ᱩᱱᱠᱩ ᱦᱚᱸ ᱢᱤᱫ ᱴᱟᱝ ᱢᱤᱫᱴᱟᱝ ᱢᱮᱪ ᱥᱮ ᱠᱷᱮᱞᱳᱰ ᱡᱤᱛᱟᱹᱣ ᱨᱮᱭᱟᱜ ᱢᱤᱫᱴᱟᱝ ᱪᱤᱱᱛᱟᱹ ᱵᱷᱟᱵᱱᱟ ᱢᱚᱱᱮ ᱨᱮ ᱢᱮᱱᱢᱮ ᱥᱮ ᱢᱟᱱᱚᱥᱤᱠᱚᱛᱟᱨᱮ ᱟᱹᱰᱤ ᱢᱟᱨᱟᱝ ᱢᱟᱱᱚᱥᱤᱠ ᱪᱟᱯ ᱛᱟᱦᱮᱸᱱ ᱛᱟᱠᱚᱭᱟ ᱪᱮᱫᱟᱜ ᱥᱮ ᱟᱠᱚ ᱠᱚ ᱥᱟᱹᱜᱤᱧ ᱫᱤᱥᱚᱢ ᱠᱷᱚᱱᱟᱜ ᱠᱚ ᱦᱮᱡ ᱟᱠᱟᱱᱟ ᱠᱚ ᱟᱨ ᱚᱸᱰᱮ ᱟᱠᱚ ᱡᱟᱦᱟᱱᱟᱜ ᱠᱷᱮᱞᱳᱰ ᱨᱮ ᱡᱟᱸᱦᱟ ᱫᱷᱚᱨᱚ ᱯᱷᱩᱴᱵᱚᱞ ᱠᱷᱮᱞᱳᱰ ᱨᱮᱱᱟᱜ ᱠᱟᱛᱷᱟ ᱜᱮ ᱞᱟᱹᱭ ᱦᱚᱪᱚᱱ ᱦᱟᱸᱰᱮ ᱱᱟᱰᱮ ᱠᱷᱚᱱ ᱡᱟᱸᱦᱟᱭ ᱠᱷᱮᱞᱳᱰᱤᱭᱟᱹ ᱠᱚ ᱦᱮᱡ ᱟᱠᱟᱱᱟ ᱩᱱᱠᱩ ᱢᱤᱫᱴᱟᱝ ᱟᱠᱚ ᱢᱮᱪ ᱟᱠᱚᱣᱟᱜ ᱢᱮᱪ ᱩᱭᱱᱟᱨ ᱞᱟᱹᱜᱤᱫᱛᱮ ᱟᱹᱰᱤ ᱡᱳᱨ ᱠᱚ ᱠᱷᱟᱴᱟᱣ ᱦᱩᱭᱩᱜ ᱛᱟᱠᱚᱣᱟ ᱪᱮᱫᱟᱜ ᱥᱮ ᱟᱠᱚᱣᱟᱜ ᱱᱚᱶᱟ ᱦᱮᱡ ᱨᱮᱭᱟᱜ ᱩᱫᱫᱮᱥᱚ ᱱᱤᱭᱟᱹ ᱠᱟᱱᱟ ᱡᱮ ᱟᱠᱚ ᱡᱟᱸᱦᱟ ᱞᱮᱠᱟ ᱛᱮ ᱛᱮᱜᱮ ᱟᱠᱚ ᱚᱱᱟ ᱢᱮᱪ ᱡᱤᱛᱟᱹᱣ ᱦᱩᱭᱩᱜ ᱛᱟᱠᱚᱣᱟ ᱪᱮᱫᱟᱜ ᱥᱮ ᱩᱱᱠᱩᱣᱟᱜ ᱪᱮᱛᱟᱱ ᱟᱠᱚᱭᱟᱜ ᱯᱷᱳᱠᱟᱥ ᱮᱢ ᱦᱩᱭᱩᱜ ᱛᱟᱠᱚᱣᱟ ᱚᱱᱟ ᱯᱷᱳᱠᱟᱥ ᱮᱢ ᱞᱟᱹᱜᱤᱫ ᱛᱮ ᱟᱠᱚᱭᱟᱜ ᱡᱟᱦᱟᱸ ᱥᱟᱨᱤᱨᱤᱠ ᱥᱮ ᱢᱟᱱᱚᱥᱤᱠ ᱠᱷᱚᱢᱚᱛᱟ ᱡᱚᱛᱚ ᱞᱮᱠᱟᱱᱟᱜ ᱛᱮᱜᱮ ᱞᱟᱜᱟᱣ ᱟᱠᱚᱣᱟ ᱡᱟᱛᱮ ᱟᱠᱚ ᱚᱱᱟ ᱢᱮᱪ ᱠᱷᱚᱱᱟᱜ ᱱᱟᱯᱟᱭ ᱛᱮ ᱟᱠᱚᱨᱮᱱ ᱡᱮ ᱢᱮᱱᱮᱡᱟᱨ ᱥᱮ ᱩᱱᱠᱩᱣᱟᱜ ᱢᱚᱱᱮ ᱨᱮᱭᱟᱜ ᱨᱟᱹᱥᱠᱟᱹᱭ ᱠᱚ ᱩᱱᱠᱩ ᱠᱷᱮᱞᱳᱰᱤᱭᱟᱹ ᱠᱚ ᱩᱰᱩᱠ ᱦᱩᱭᱩᱜ ᱛᱟᱠᱚᱣᱟ ᱮᱸᱰᱮ ᱠᱷᱟᱱ ᱜᱮᱛᱚ ᱯᱚᱨᱮ ᱫᱷᱟᱨ ᱟᱨᱦᱚᱸ ᱱᱟᱯᱟᱭ ᱱᱟᱯᱟᱭ ᱮᱴᱟᱜ ᱮᱴᱟᱜ ᱡᱟᱭᱜᱟ ᱨᱮ ᱠᱷᱮᱞᱳᱰ ᱡᱟᱭᱜᱟ ᱨᱮ ᱩᱱᱤ ᱟᱡᱨᱮᱱ ᱟᱠᱚᱨᱮᱱ ᱠᱷᱮᱞᱳᱰᱤᱭᱟᱹ ᱢᱮᱱᱮᱡᱟᱨ ᱦᱚᱸᱭ ᱮᱴᱟᱜ ᱥᱮᱫ ᱮ ᱥᱟᱵ ᱫᱟᱲᱮᱭᱟ ᱛᱟᱠᱚᱭᱟ ᱡᱟᱛᱮ ᱯᱚᱨᱮ ᱠᱷᱮᱛᱨᱮ ᱟᱨᱚ ᱱᱟᱯᱟᱭ ᱱᱟᱯᱟᱭ ᱠᱷᱮᱞᱳᱰ ᱦᱮᱸ ᱟᱠᱚᱭ ᱠᱷᱚᱵᱚᱨᱮᱭ ᱮᱢ ᱫᱟᱲᱮ ᱟᱠᱚᱟ ᱚᱱᱟ ᱠᱷᱟᱹᱛᱤᱨ ᱛᱮ ᱠᱷᱮᱞᱳᱰᱤᱭᱟᱹ ᱠᱚᱶᱟ ᱫᱚ ᱠᱟᱹᱴᱤᱡ ᱨᱮᱦᱚᱸ ᱢᱟᱱᱚᱥᱤᱠ ᱪᱟᱯ ᱛᱟᱸᱦᱮᱱ ᱛᱟᱠᱚᱣᱟ ᱟᱠᱚᱣᱟᱜ ᱡᱟᱦᱟ ᱞᱮᱠᱟ ᱛᱮᱜᱮ ᱡᱮᱢᱚᱱ ᱛᱮᱜᱮ ᱟᱠᱚᱭᱟᱜ ᱩᱯᱚ ᱚᱱᱟ ᱵᱷᱚᱜᱟᱥ ᱮᱢᱠᱟᱛᱮ ᱢᱟᱱᱚᱥᱤᱠᱚᱛᱟ ᱟᱨ ᱥᱚᱝᱥᱟᱨ ᱨᱮᱱᱟᱜ ᱪᱟᱯ ᱠᱟᱛᱮ ᱨᱮᱦᱚᱸ ᱚᱱᱟ ᱟᱠᱚ ᱢᱟᱱᱚᱥᱤᱠ ᱪᱟᱯ ᱮᱢ ᱦᱩᱭᱩᱜ ᱛᱟᱠᱚᱭᱟ ᱡᱟᱛᱮ ᱱᱚᱶᱟ ᱢᱮᱡ ᱞᱮ ᱫᱟᱲᱮ ᱫᱟᱲᱮᱭᱟᱜ ᱢᱟ ᱚᱱᱟ ᱠᱷᱟᱹᱛᱤᱨ ᱛᱮ ᱠᱷᱮᱞᱣᱟᱰ ᱠᱚᱶᱟᱜ ᱫᱚ ᱟᱹᱰᱤ ᱢᱟᱱᱮ ᱪᱤᱱᱛᱟᱹ ᱵᱷᱟᱵᱱᱟ ᱠᱟᱛᱮᱫ ᱢᱟᱱᱮ ᱨᱤᱠᱤᱲ ᱠᱟᱛᱮᱫ ᱠᱚ ᱠᱷᱮᱞᱳᱰᱟ ᱟᱨ ᱠᱚ ᱯᱟᱥ ᱤᱭᱟᱹ ᱡᱟᱛᱮ ᱟᱠᱚ ᱢᱮᱪ ᱠᱚ ᱩᱭᱱᱟᱨ ᱫᱟᱲᱮᱜ ᱢᱟ ᱚᱱᱟ ᱠᱷᱟᱹᱛᱤᱨ ᱢᱟᱨᱟᱝ ᱠᱷᱮᱞᱳᱰ ᱨᱮᱭᱟᱜ ᱢᱤᱫᱴᱟᱝ ᱢᱟᱱᱚᱥᱤᱠ ᱡᱮᱢᱚᱱ ᱪᱟᱯ ᱛᱟᱦᱮᱸᱱᱟ ᱤᱱᱠᱟᱹ ᱜᱮ ᱚᱱᱟ ᱯᱚᱨᱮ ᱦᱚᱸ ᱟᱠᱚᱣᱟᱜ ᱢᱤᱫᱴᱟᱝ ᱡᱤᱛᱟᱹᱣ ᱞᱮᱱᱠᱷᱟᱱ ᱥᱮ ᱩᱭᱱᱟᱨ ᱞᱮᱱᱠᱷᱟᱱ ᱟᱨᱦᱚᱸ ᱨᱟᱹᱥᱠᱟᱹ ᱨᱮᱭᱟᱜ ᱨᱚᱢᱚᱡ ᱨᱮᱭᱟᱜ ᱠᱟᱛᱷᱟ ᱠᱚ ᱠᱚ ᱥᱚᱫᱚᱨ ᱫᱟᱲᱮᱭᱟᱜᱼᱟ